ᱤᱧᱟᱹᱜ ᱚᱲᱟᱜ ᱨᱮ ᱡᱟᱦᱟᱸ ᱞᱮᱠᱟ ᱨᱟᱪᱟ ᱨᱮᱜᱮ ᱛᱟᱹᱧ ᱪᱩᱞᱦᱟᱹ ᱢᱮᱱᱟᱜᱼᱟ ᱟᱨ ᱩᱢᱩᱞ ᱞᱟᱹᱜᱤᱫ ᱪᱟᱹᱲᱤ ᱦᱚᱸᱛᱤᱧ ᱵᱟᱹᱱᱩᱜᱼᱟ ᱚᱸᱰᱮ ᱜᱮ ᱤᱥᱤᱱ ᱵᱟᱥᱟᱝ ᱟᱹᱧ ᱯᱟᱞᱦᱟ ᱯᱟᱛᱚᱨ ᱤᱧ ᱧᱟᱢ ᱟᱹᱜᱩᱭᱟ ᱵᱩᱨᱩ ᱫᱷᱟᱨᱮᱧ ᱪᱟᱞᱟᱜᱼᱟ ᱥᱟᱦᱟᱱᱤᱧ ᱟᱹᱜᱩᱭᱟ ᱟᱨᱤᱧ ᱪᱚᱸᱫᱟ ᱵᱟᱥᱟᱝ ᱠᱟᱛᱮᱧ ᱤᱥᱤᱱᱟ ᱟᱨ ᱚᱠᱟ ᱦᱤᱞᱳᱜ ᱦᱚᱭ ᱫᱟᱜ ᱮᱢᱟᱱ ᱦᱤᱡᱩᱜᱼᱟ ᱮᱱᱠᱷᱟᱱ ᱪᱩᱞᱦᱟᱹ ᱫᱚ ᱵᱟᱭ ᱡᱩᱞᱩᱜ ᱛᱤᱧᱟᱹ ᱮᱱᱠᱷᱟᱱ ᱚᱱᱠᱟᱜᱮ ᱟᱹᱰᱤ ᱠᱚᱥᱴᱚᱧ ᱥᱟᱦᱟᱣ ᱠᱟᱜᱼᱟ ᱚᱱᱠᱟᱜᱮ ᱱᱟᱞᱦᱟ ᱛᱩᱢᱟᱹᱞ ᱠᱟᱛᱮ ᱠᱚᱥᱴᱚᱭᱮᱱ ᱛᱤᱧ ᱱᱟᱞᱦᱟ ᱛᱩᱢᱟᱹᱞ ᱠᱟᱛᱮᱫ ᱢᱤᱫᱴᱟᱹᱝ ᱥᱴᱳᱵᱷ ᱤᱧ ᱠᱤᱨᱤᱧ ᱟᱹᱜᱩ ᱠᱮᱫᱼᱟ ᱵᱟᱡᱟᱨ ᱠᱷᱚᱱᱟᱜ ᱟᱨ ᱚᱱᱟ ᱥᱴᱳᱵᱷ ᱫᱚ ᱟᱹᱨᱤᱧ ᱪᱚᱸᱫᱟ ᱵᱟᱥᱟᱝ ᱠᱮᱜᱼᱟ ᱠᱤᱪᱷᱩ ᱫᱤᱱ ᱢᱟᱱᱮ ᱵᱟᱨ ᱪᱟᱸᱫᱳ ᱞᱮᱠᱟᱧ ᱪᱟᱞᱟᱣ ᱞᱮᱱᱟ ᱵᱮᱥᱛᱮ ᱟᱨ ᱚᱱᱟ ᱨᱮᱦᱚᱸ ᱤᱧ ᱚᱱᱠᱟ ᱮᱲᱮ ᱦᱚᱪᱚᱭᱮᱱᱟ ᱡᱮ ᱤᱭᱟᱹ ᱞᱤᱠ ᱮᱱ ᱛᱤᱧᱟᱹ ᱥᱩᱱᱩᱢ ᱦᱚᱸ ᱡᱚᱨᱚᱭᱮᱱ ᱛᱤᱧᱟᱹ ᱟᱨ ᱱᱚᱛᱮ ᱵᱮᱥᱛᱮ ᱤᱭᱟᱹ ᱦᱚᱸ ᱵᱟᱭ ᱪᱟᱞᱟᱣ ᱞᱮᱱ ᱛᱤᱧᱟᱹ ᱦᱟᱣᱟ ᱦᱚᱸ ᱵᱟᱭ ᱦᱟᱣᱟᱜ ᱠᱟᱱᱟ ᱟᱨ ᱚᱱᱠᱟ ᱠᱟᱛᱮ ᱟᱹᱰᱤ ᱢᱩᱥᱠᱤᱞ ᱮᱱᱟ ᱟᱹᱰᱤ ᱡᱳᱨᱤᱧ ᱴᱷᱚᱠᱟᱣ ᱦᱚᱪᱚᱭᱮᱱᱟᱹᱧ ᱟᱨ ᱚᱱᱠᱟᱜᱮ ᱵᱤᱱᱟᱹ ᱪᱮᱠ ᱠᱟᱛᱮ ᱫᱚ ᱵᱤᱱᱟᱹ ᱪᱮᱠ ᱠᱟᱛᱤᱧ ᱦᱟᱛᱟᱣ ᱠᱮᱜᱼᱟ ᱟᱨ ᱫᱚ ᱡᱟᱦᱟᱸ ᱛᱤᱥ ᱤᱧ ᱦᱟᱛᱟᱣᱟ ᱡᱟᱦᱟᱸ ᱞᱮᱠᱟᱧ ᱠᱤᱨᱤᱧᱟᱹ ᱚᱱᱠᱟ ᱜᱮ ᱥᱟᱢᱟᱱ ᱪᱮᱠ ᱠᱟᱛᱮ ᱜᱤᱧ ᱦᱟᱛᱟᱣᱟ